ᱚᱱᱟ ᱠᱟᱪᱲᱟ ᱫᱟᱜ ᱛᱟᱦᱮᱱᱟ ᱠᱟᱪᱲᱟ ᱫᱟᱜ ᱡᱩᱫᱤ ᱟᱢ ᱧᱩ ᱦᱚᱪᱚᱭᱭᱟᱢ ᱛᱳ ᱚᱱᱟ ᱠᱟᱪᱲᱟ ᱫᱟᱜ ᱮᱢ ᱧᱩᱭᱟ ᱵᱟᱢ ᱧᱩᱭᱟ ᱚᱱᱟ ᱠᱟᱪᱲᱟ ᱫᱟᱜ ᱥᱟᱯᱷᱟ ᱞᱟᱹᱜᱤᱫ ᱛᱮ ᱟᱵᱚ ᱯᱨᱚᱛᱷᱚᱢ ᱚᱱᱟ ᱠᱟᱛᱣᱟᱨ ᱠᱚ ᱛᱟᱦᱮᱱᱟ ᱚᱱᱟ ᱵᱚᱱ ᱚᱪᱚᱜᱟ ᱚᱪᱚᱜ ᱠᱟᱛᱮᱜ ᱟᱹᱨᱮᱡ ᱥᱟᱯᱷᱟᱭᱟᱵᱚᱱ ᱟᱨᱮᱡ ᱥᱟᱯᱷᱟ ᱠᱟᱛᱮᱜ ᱢᱚᱡᱽ ᱛᱮᱵᱚᱱ ᱥᱟᱯᱷᱟᱭᱟ ᱫᱷᱤᱨᱮ ᱫᱷᱤᱨᱮ ᱛᱮ ᱫᱟᱜ ᱥᱮᱴᱤᱝᱚᱜᱼᱟ ᱫᱟᱜ ᱥᱤᱴᱤᱝ ᱠᱟᱛᱮᱜ ᱟᱵᱚᱵᱚᱱ ᱫᱟᱜ ᱥᱮᱴᱤᱝ ᱠᱟᱛᱮᱜ ᱟᱹᱜᱩᱭᱟᱵᱚᱱ ᱟᱨ ᱚᱱᱟ ᱨᱮᱦᱚᱸ ᱡᱩᱫᱤ ᱩᱱᱠᱩ ᱛᱤᱡᱩ ᱠᱚᱠᱚ ᱛᱟᱦᱮᱱᱟ ᱩᱱᱠᱩ ᱡᱩᱫᱤ ᱵᱟᱝ ᱠᱚ ᱜᱩᱡᱩᱜᱼᱟ ᱛᱳ ᱟᱵᱚ ᱚᱱᱟ ᱪᱮᱫ ᱠᱚ ᱢᱮᱱᱟ ᱤᱭᱟᱹ ᱫᱟᱜ ᱵᱚᱱ ᱞᱚᱞᱚᱭᱟ ᱫᱟᱜ ᱞᱚᱞᱚ ᱠᱟᱛᱮᱜ ᱧᱩᱭᱟᱵᱚᱱ ᱛᱚ ᱟᱵᱚᱣᱟᱜ ᱦᱚᱲᱢᱚ ᱨᱮ ᱡᱟ ᱩᱱᱠᱩ ᱛᱤᱡᱩ ᱢᱮᱱᱟᱜ ᱠᱟᱜ ᱠᱚᱣᱟ ᱩᱱᱠᱩ ᱢᱟᱱᱮᱜᱮ ᱟᱵᱚ ᱦᱚᱲᱢᱚ ᱨᱮ ᱵᱟᱠᱚ ᱛᱟᱦᱮᱱᱟ ᱚᱱᱟ ᱫᱚ ᱞᱚᱞᱚ ᱫᱟᱜ ᱠᱟᱛᱮᱜ ᱜᱮ ᱟᱢᱫᱚ ᱩᱱᱠᱩ ᱫᱚ ᱜᱚᱡ ᱪᱟᱵᱟᱭᱮᱫ ᱠᱚᱣᱟᱢ ᱥᱮ ᱟᱫᱚ ᱤᱱᱟᱹᱛᱤᱧ ᱢᱮᱱᱟ ᱤᱭᱟᱹ ᱵᱚᱭᱦᱟ ᱠᱚ ᱡᱮ ᱟᱯᱮ ᱦᱚᱸ ᱡᱩᱫᱤ ᱱᱤᱭᱟᱹ ᱤᱭᱟᱹᱠᱷᱚᱱ ᱱᱩᱠᱩ ᱫᱟᱜ ᱠᱚᱨᱮᱱ ᱛᱤᱡᱩ ᱠᱷᱚᱱ ᱡᱩᱫᱤ ᱟᱯᱮ ᱵᱟᱧᱪᱟᱜ ᱥᱟᱱᱟᱭᱮᱫ ᱯᱮᱭᱟ ᱛᱳ ᱟᱯᱮ ᱦᱚᱸ ᱚᱱᱠᱟᱜᱮ ᱡᱮ ᱫᱟᱜ ᱠᱚ ᱞᱚᱞᱚᱭ ᱛᱟᱵᱚᱱ ᱯᱮ ᱞᱚᱞᱚ ᱠᱟᱛᱮᱜ ᱜᱮ ᱧᱩᱭ ᱛᱟᱵᱚᱱ ᱯᱮ ᱮᱸᱰᱮ ᱠᱷᱟᱱ ᱟᱵᱚᱣᱟᱜ ᱦᱚᱲᱢᱚ ᱨᱮᱭᱟᱜ ᱥᱩᱵᱤᱥᱛᱟ ᱵᱷᱟᱹᱜᱤ ᱛᱟᱦᱮᱱᱟ ᱟᱵᱚ ᱨᱳᱜᱽ ᱢᱳᱜᱽ ᱵᱟᱝ ᱧᱟᱢ ᱵᱚᱱᱟ ᱪᱮᱫ ᱜᱮ ᱵᱟᱝ ᱛᱳ ᱚᱱᱠᱟ ᱜᱮ ᱞᱚᱞᱚ ᱠᱟᱛᱮᱜ ᱧᱩᱭ ᱛᱟᱵᱚᱱ ᱯᱮ